ᱯᱷᱳᱴᱳ ᱠᱚ ᱪᱤᱛᱨᱟᱹ ᱠᱚ ᱡᱟᱦᱟᱸᱜᱮ ᱵᱟᱦᱟ ᱠᱚ ᱮᱢᱟᱱ ᱛᱮᱢᱟᱱ ᱪᱤᱛᱨᱟᱹ ᱠᱚ ᱢᱮᱱᱟᱜᱼᱟ ᱚᱱᱟ ᱵᱮᱱᱟᱣ ᱠᱚ ᱤᱧ ᱟᱹᱰᱤ ᱵᱮᱥ ᱤᱧ ᱵᱟᱰᱟᱭᱟ ᱟᱨ ᱤᱧᱫᱚ ᱦᱚᱲᱟᱜ ᱧᱮᱞ ᱠᱚᱛᱮ ᱜᱤᱧ ᱪᱮᱫᱱᱟ ᱟᱨ ᱪᱮᱫ ᱠᱟᱛᱮ ᱤᱧᱦᱚᱸ ᱱᱤᱛᱚᱜ ᱟᱹᱰᱤ ᱵᱮᱥ ᱮᱠᱥᱯᱨᱮᱱᱥ ᱜᱤᱭᱟᱹᱧ ᱟᱹᱨᱤᱧ ᱮᱠᱯᱨᱮᱱᱥ ᱠᱟᱛᱮ ᱤᱧ ᱦᱚᱸ ᱡᱟᱦᱟᱸᱭ ᱮᱴᱟᱜ ᱠᱚᱦᱚᱸ ᱤᱧᱤᱧ ᱪᱮᱫ ᱠᱚᱣᱟ ᱪᱮᱫ ᱠᱟᱛᱮ ᱱᱚᱝᱠᱟ ᱵᱮᱱᱟᱜ ᱯᱮ ᱚᱱᱠᱟ ᱵᱮᱱᱟᱜ ᱯᱮ ᱟᱨ ᱡᱟᱦᱟᱸ ᱨᱮᱜᱮ ᱡᱟᱦᱟᱸ ᱠᱚᱨᱮ ᱯᱮᱯᱟᱨ ᱠᱚᱨᱮ ᱡᱟᱦᱟᱸ ᱠᱚᱨᱮ ᱜᱮ ᱫᱚᱢᱮ ᱵᱮᱥ ᱵᱮᱱᱟᱣ ᱤᱧ ᱵᱟᱰᱟᱭᱟ ᱟᱨ ᱡᱚᱛᱚ ᱦᱚᱲᱤᱧ ᱞᱟᱹᱭᱟ ᱠᱚᱣᱟ ᱥᱮ ᱚᱱᱠᱟ ᱵᱮᱱᱟᱣ ᱯᱮ ᱚᱱᱠᱟ ᱵᱮᱱᱟᱣ ᱯᱮ ᱟᱨ ᱤᱧᱦᱚᱸ ᱤᱧᱤᱡ ᱜᱩᱨᱩᱫᱚ ᱚᱢᱨᱤᱛᱟ ᱥᱟᱹᱨᱜᱤᱞ ᱞᱟᱹᱭ ᱪᱮᱫ ᱠᱟᱹᱫᱤᱧᱟ ᱟᱨ ᱩᱱᱤ ᱡᱟᱦᱟᱸ ᱞᱮᱠᱟᱭ ᱞᱟᱹᱭ ᱪᱮᱫ ᱠᱟᱹᱫᱤᱧᱟᱹ ᱤᱧᱫᱚ ᱚᱱᱠᱟᱜᱮ ᱩᱱᱤᱭᱟᱜ ᱟᱫᱷᱟᱨ ᱛᱮᱜᱮ ᱤᱧ ᱦᱚᱸᱧ ᱥᱮᱬᱟ ᱟᱠᱟᱫ ᱛᱮ ᱱᱤᱛᱚᱜ ᱤᱧ ᱦᱚᱸᱧ ᱵᱮᱱᱟᱣ ᱮᱜᱼᱟ ᱟᱨ ᱟᱹᱰᱤ ᱨᱟᱹᱥᱠᱟᱹ ᱨᱮᱭᱟᱜ ᱠᱟᱛᱷᱟ ᱠᱟᱱᱟ ᱩᱱᱤ ᱤᱧᱮ ᱞᱟᱹᱭ ᱟᱹᱫᱤᱧ ᱛᱟᱦᱮᱱ ᱱᱤᱛᱚᱜ ᱤᱧᱦᱚᱸ ᱟᱡ ᱞᱮᱠᱟᱜᱮ ᱥᱤᱱᱤᱭᱟᱨᱚᱜᱼᱟ ᱟᱨ ᱤᱧᱦᱚᱸ ᱥᱤᱱᱤᱭᱟᱨ ᱠᱟᱛᱮ ᱤᱧ ᱠᱷᱚᱱ ᱦᱩᱰᱤᱧ ᱠᱚᱦᱚᱸ ᱚᱱᱠᱟᱜᱤᱧ ᱥᱮᱬᱟ ᱟᱠᱚᱣᱟ ᱟᱨ ᱚᱱᱠᱟᱜᱮ ᱩᱱᱠᱩ ᱥᱮᱬᱟ ᱠᱟᱛᱮ ᱟᱠᱚ ᱦᱚᱸ ᱵᱮᱱᱟᱣ ᱠᱟᱛᱮ ᱯᱩᱨᱟᱹ ᱵᱟᱦᱟ ᱵᱮᱱᱟᱣ ᱪᱮ ᱪᱤᱛᱟᱹᱨ ᱵᱮᱱᱟᱣ ᱠᱚ ᱠᱚ ᱥᱤᱱᱤᱭᱟᱨᱚᱜᱼᱟ